ᱞᱟᱦᱟᱜ ᱫᱚ ᱟᱹᱜᱤᱞ ᱦᱟᱯᱲᱟᱢ ᱠᱚᱦᱚᱸ ᱠᱚ ᱞᱟᱹᱭᱟ ᱥᱟᱱᱛᱟᱲᱤ ᱯᱟᱲᱦᱟᱜ ᱥᱮ ᱥᱟᱱᱛᱟᱲ ᱦᱚᱲ ᱫᱚ ᱟᱹᱰᱤ ᱵᱚᱱ ᱠᱚᱢ ᱜᱮᱭᱟ ᱠᱚᱢ ᱵᱟᱵᱚᱱ ᱦᱚᱲ ᱵᱟᱵᱚᱱ ᱠᱚᱢ ᱨᱮᱦᱚᱸ ᱯᱟᱲᱦᱟᱜ ᱨᱮᱫᱚ ᱟᱹᱰᱤ ᱟᱸᱴ ᱛᱟᱭᱚᱢ ᱨᱮ ᱢᱮᱱᱟᱜ ᱵᱚᱱᱟ ᱥᱟᱱᱛᱟᱲ ᱯᱟᱹᱨᱥᱤ ᱫᱚᱠᱚ ᱱᱚᱜᱼᱚᱸᱭ ᱧᱮᱞ ᱢᱮ ᱡᱚᱛᱚᱣᱟᱜ ᱵᱤᱥᱚᱢ ᱠᱚ ᱥᱟᱱᱛᱟᱲᱤ ᱯᱟᱲᱦᱟᱜ ᱦᱚᱲ ᱫᱚ ᱟᱹᱰᱤ ᱟᱸᱴ ᱵᱚᱱ ᱠᱚᱢ ᱜᱮᱭᱟ ᱟᱨ ᱱᱤᱛᱚᱜ ᱫᱷᱟᱹᱨᱤᱡ ᱛᱮ ᱯᱟᱲᱦᱟᱜ ᱡᱟᱦᱟᱸ ᱡᱟᱭᱜᱟ ᱨᱮᱜᱮ ᱪᱟᱞᱟᱜ ᱠᱟᱱᱟ ᱯᱨᱚᱪᱟᱨ ᱦᱩᱭᱩᱜ ᱠᱟᱱᱟ ᱵᱚᱞᱮ ᱩᱱᱟᱹᱜ ᱞᱟᱥᱮᱨ ᱦᱟᱛᱟᱝ ᱦᱚᱲ ᱥᱮ ᱯᱟᱲᱦᱟᱜ ᱦᱚᱲ ᱠᱚ ᱢᱮᱱᱟᱜ ᱠᱚᱣᱟ ᱟᱹᱭᱩᱨᱮᱜ ᱵᱚᱱᱟ ᱟᱨ ᱱᱤᱛᱚᱜ ᱡᱩᱫᱤ ᱱᱚᱝᱠᱟ ᱵᱚᱱ ᱢᱮᱱ ᱞᱮᱠᱷᱟᱡ ᱟᱵᱚᱣᱟᱜ ᱥᱟᱱᱛᱟᱲ ᱯᱟᱹᱨᱥᱤ ᱴᱷᱮᱡ ᱟᱵᱚᱣᱟᱜ ᱰᱮᱵᱷᱞᱚᱵᱷᱚᱜ ᱛᱟᱵᱚᱱᱟ ᱟᱨ ᱢᱚᱡᱽ ᱜᱮ ᱪᱟᱞᱟᱜ ᱛᱟᱵᱚᱱᱟ ᱡᱟᱦᱟᱸᱭ ᱜᱮ ᱥᱟᱱᱛᱟᱲᱤ ᱥᱮ ᱟᱭᱢᱟ ᱡᱟᱭᱜᱟ ᱨᱮ ᱱᱤᱛᱚᱜ ᱥᱟᱱᱛᱟᱲᱤ ᱥᱠᱩᱞ ᱦᱚᱸᱠᱚ ᱵᱮᱱᱟᱣ ᱠᱮᱜᱼᱟ ᱥᱟᱱᱛᱟᱲ ᱛᱮ ᱜᱤᱫᱽᱨᱟᱹ ᱦᱚᱸᱠᱚ ᱯᱟᱲᱦᱟᱜ ᱠᱟᱱ ᱛᱟᱵᱚᱱᱟ ᱥᱮ ᱥᱟᱱᱛᱟᱲ ᱛᱮ ᱱᱚᱠᱨᱤ ᱦᱚᱸ ᱧᱟᱢᱚᱜ ᱠᱟᱱᱟ ᱥᱟᱱᱛᱟᱲᱤ ᱛᱮ ᱱᱚᱝᱠᱟ ᱵᱚᱱ ᱯᱟᱲᱦᱟᱣ ᱞᱮᱱᱠᱷᱟᱡ ᱟᱵᱚᱣᱟᱜ ᱤᱭᱟᱹ ᱠᱟᱱᱟ ᱟᱵᱚᱣᱟᱜ ᱜᱚᱜᱚ ᱢᱟᱭᱟᱢ ᱤᱭᱟᱹ ᱜᱚᱜᱚ ᱟᱲᱟᱝ ᱠᱟᱱᱟ ᱟᱨ ᱥᱟᱱᱛᱟᱲᱤ ᱛᱮᱵᱚᱱ ᱯᱟᱲᱦᱟᱣ ᱤᱫᱤ ᱞᱮᱠᱷᱟᱱ ᱥᱮ ᱟᱵᱚ ᱦᱚᱲ ᱜᱮ ᱟᱵᱚᱣᱟᱜ ᱵᱷᱟᱥᱟ ᱠᱟᱱᱟ ᱟᱵᱚᱣᱟᱜ ᱛᱮ ᱵᱚᱱ ᱯᱟᱲᱦᱟᱜᱼᱟ ᱥᱮ ᱟᱵᱚᱣᱟᱜ ᱛᱮ ᱜᱤᱫᱽᱨᱟᱹ ᱦᱚᱸᱠᱚ ᱪᱮᱫᱟ ᱟᱵᱚᱣᱟᱜ ᱛᱮ ᱱᱚᱠᱨᱤ ᱦᱚᱸ ᱧᱟᱢᱚᱜᱼᱟ ᱟᱵᱚ ᱥᱟᱱᱛᱟᱲ ᱥᱠᱩᱞ ᱦᱚᱸ ᱵᱮᱱᱟᱣ ᱫᱟᱲᱮᱭᱟᱜᱼᱟ ᱟᱨ ᱡᱟᱦᱟᱸ ᱥᱟᱨᱱᱟ ᱛᱮᱵᱚᱱ ᱯᱟᱲᱦᱟᱣ ᱤᱫᱤ ᱞᱮᱱᱠᱷᱟᱡ ᱥᱟᱨᱱᱟ ᱠᱳᱰ ᱦᱚᱸ ᱱᱤᱛ ᱫᱷᱟᱹᱵᱤᱡ ᱵᱟᱝ ᱧᱟᱢ ᱠᱟᱱᱟ ᱞᱮᱠᱤᱱ ᱞᱟᱜᱟᱣ ᱨᱮᱜᱮ ᱢᱮᱱᱟᱜ ᱵᱚᱱᱟ ᱟᱵᱚ ᱡᱟᱦᱟᱸ ᱞᱟᱥᱮᱨ ᱦᱟᱛᱟᱝ ᱦᱚᱲ ᱠᱚ ᱵᱟᱠᱚ ᱟᱹᱭᱩᱨᱮᱜ ᱵᱚᱱᱟ ᱥᱟᱨᱱᱟ ᱚᱱᱟ ᱠᱳᱰ ᱦᱚᱸ ᱵᱟᱵᱚᱱ ᱧᱟᱢ ᱞᱮᱠᱷᱟᱡ ᱟᱵᱚᱣᱟᱜ ᱫᱟᱲᱮ ᱦᱚᱸ ᱟᱹᱭᱠᱟᱹᱜᱼᱟ ᱥᱮ ᱚᱱᱟ ᱢᱤᱫᱴᱤᱡ ᱡᱟᱦᱟᱱᱟᱜ ᱠᱳᱰ ᱡᱟᱦᱟᱱᱟᱜ ᱢᱤᱫᱴᱤᱡ ᱯᱟᱲᱦᱟᱣ ᱨᱮᱱᱟᱜ ᱡᱩᱫᱤ ᱠᱮᱴᱮᱡ ᱠᱚᱰ ᱢᱤᱫᱴᱤᱡ ᱛᱟᱦᱮᱱ ᱠᱷᱟᱡ ᱥᱮ ᱚᱱᱟ ᱦᱚᱸ ᱡᱟᱦᱟᱱᱟᱜ ᱮᱢ ᱵᱚᱞᱮ ᱫᱟᱲᱮᱢ ᱟᱹᱭᱠᱟᱹᱣᱟ ᱱᱚᱣᱟ ᱦᱚᱸ ᱠᱳᱰ ᱟᱞᱮ ᱥᱚᱨᱠᱟᱨ ᱦᱚᱸ ᱱᱚᱣᱟᱨᱮ ᱱᱤᱛᱚᱜ ᱜᱚᱲᱚ ᱞᱮᱠᱟᱛᱮ ᱢᱮᱱᱟᱭᱟ ᱥᱮ ᱩᱱᱤ ᱦᱚᱸ ᱱᱚᱣᱟᱨᱮ ᱥᱮᱞᱮᱫ ᱢᱮᱱᱟᱭᱟ ᱛᱚ ᱡᱟᱦᱟᱸ ᱱᱚᱣᱟ ᱟᱵᱚ ᱥᱟᱱᱛᱟᱲᱤ ᱟᱲᱟᱝ ᱵᱷᱟᱥᱟ ᱪᱮᱫ ᱞᱟᱹᱜᱤᱫ ᱛᱮ ᱥᱮ ᱱᱚᱣᱟ ᱦᱚᱸ ᱞᱟᱦᱟ ᱤᱫᱤ ᱞᱟᱹᱜᱤᱫ ᱡᱟ ᱵᱚᱱ ᱛᱟᱭᱚᱢ ᱠᱟᱱᱟ ᱥᱟᱱᱛᱟᱲᱤ ᱵᱷᱟᱥᱟ ᱡᱟ ᱵᱚᱱ ᱛᱟᱭᱚᱢ ᱠᱟᱱᱟ ᱚᱱᱟ ᱞᱟᱦᱟᱭ ᱞᱟᱹᱜᱤᱫ ᱱᱤᱛᱚᱜ ᱞᱟᱥᱮᱨ ᱦᱟᱛᱟᱝ ᱠᱚ ᱞᱟᱥᱮᱨ ᱯᱟᱲᱦᱟᱣᱟᱱ ᱠᱚ ᱥᱟᱱᱛᱟᱲᱤ ᱯᱟᱲᱦᱟᱣᱟᱱ ᱠᱚ ᱦᱮᱡ ᱠᱟᱱᱟ ᱟᱨ ᱱᱤᱛᱚᱜ ᱫᱚ ᱱᱚᱝᱠᱟ ᱵᱚᱱ ᱯᱟᱲᱦᱟᱣ ᱤᱫᱤ ᱠᱷᱟᱡ ᱟᱵᱚ ᱦᱚᱸ ᱞᱟᱦᱟ ᱥᱮᱫ ᱵᱚᱱ ᱪᱟᱞᱟᱣ ᱫᱟᱲᱮᱭᱟᱜᱼᱟ ᱥᱮ ᱟᱵᱚᱣᱟᱜ ᱥᱟᱱᱛᱟᱲ ᱥᱚᱢᱟᱡᱽ ᱦᱚᱸ ᱞᱟᱦᱟᱥᱮᱫ ᱛᱮᱜᱮ ᱪᱟᱞᱟᱜ ᱛᱮᱜᱮ ᱛᱟᱦᱮᱱ ᱛᱟᱵᱚᱱᱟ ᱚᱱᱠᱟᱜᱮ ᱡᱮᱢᱚᱱ ᱢᱚᱡᱽ ᱜᱮ ᱥᱟᱱᱛᱟᱲᱤ ᱯᱟᱲᱦᱟᱜ ᱫᱚ ᱪᱮᱫ ᱨᱮᱱᱟᱜ ᱵᱚᱱ ᱠᱩᱨᱩᱢᱩᱴᱩᱭᱟ